ᱟᱞᱮ ᱡᱟᱭᱜᱟ ᱱᱚᱸᱰᱮ ᱵᱟᱝᱠᱟ ᱵᱩᱨᱩ ᱧᱩᱛᱩᱢ ᱢᱮᱱᱟᱜᱼᱟ ᱵᱟᱝᱠᱟ ᱵᱩᱨᱩ ᱡᱩᱫᱤ ᱧᱮᱧᱮᱞ ᱠᱚᱯᱮ ᱦᱤᱡᱩᱜ ᱠᱷᱟᱱ ᱤᱱᱟᱹᱠᱷᱟᱱ ᱱᱚᱣᱟ ᱨᱟᱭᱨᱚᱝᱯᱩᱨ ᱥᱮᱫ ᱛᱮᱫᱚ ᱱᱚᱛᱮ ᱚᱱᱟ ᱢᱚᱸᱦᱰᱟᱜᱮ ᱱᱟᱦᱟᱜ ᱦᱮᱡ ᱟᱠᱟᱱᱟ ᱱᱟᱛᱮ ᱵᱩᱨᱩ ᱢᱚᱸᱦᱰᱟᱜᱮ ᱚᱸᱰᱮ ᱠᱷᱚᱱᱟᱜ ᱤᱭᱟᱹ ᱫᱚ ᱚᱱᱟ ᱨᱟᱥᱛᱟ ᱫᱚ ᱚᱸᱰᱮ ᱠᱷᱚᱱᱟᱜ ᱦᱮᱡ ᱟᱠᱟᱱᱟᱯᱮ ᱧᱟᱢᱟ ᱵᱚᱦᱚᱲᱫᱟ ᱚᱸᱰᱮ ᱠᱷᱚᱱᱟᱜ ᱨᱟᱭᱨᱚᱝᱯᱩᱨ ᱠᱷᱚᱱᱟᱜ ᱢᱟᱱᱮ ᱤᱭᱟᱹ ᱵᱚᱦᱚᱲᱫᱟ ᱚᱸᱰᱮ ᱠᱷᱚᱱᱟᱜ ᱫᱟᱹᱲᱢᱟᱹ ᱚᱸᱰᱮ ᱠᱷᱚᱱᱟᱜ ᱨᱚᱛᱚᱱ ᱥᱟᱹᱭ ᱨᱚᱛᱚᱭ ᱨᱮ ᱚᱱᱟ ᱤᱭᱟᱹ ᱢᱮᱱᱟᱜᱼᱟ ᱱᱟᱛᱮ ᱨᱟᱥᱛᱟ ᱦᱮᱡ ᱟᱠᱟᱱᱟ ᱚᱸᱰᱮ ᱪᱷᱚᱠᱤ ᱱᱟᱛᱮ ᱪᱟᱸ ᱪᱟᱸᱫᱚ ᱨᱟᱠᱟᱵ ᱥᱟᱵ ᱯᱮ ᱡᱚᱡᱚᱢ ᱛᱤᱭᱟᱯᱮ ᱪᱟᱸᱫᱳ ᱨᱟᱠᱟᱵ ᱯᱟᱥᱴᱟ ᱥᱟᱵ ᱠᱮᱫ ᱠᱷᱟᱱ ᱢᱤᱫᱴᱤᱡ ᱤᱭᱟᱹᱯᱮ ᱧᱟᱢᱟ ᱠᱚᱱᱚᱞᱤ ᱴᱚᱞᱟ ᱟᱨ ᱢᱤᱫᱴᱤᱡ ᱫᱚ ᱰᱟᱞᱟ ᱠᱚ ᱢᱮᱛᱟᱜᱼᱟ ᱚᱱᱟ ᱠᱟᱛᱮ ᱟᱞᱮ ᱵᱟᱲᱮ ᱯᱚᱴᱠᱟ ᱵᱟᱲᱮ ᱯᱚᱴᱠᱟ ᱯᱮ ᱥᱮᱴᱮᱨ ᱠᱮᱫ ᱠᱷᱟᱱ ᱚᱸᱰᱮᱠᱷᱚᱱ ᱫᱚ ᱵᱩᱨᱩ ᱥᱩᱨ ᱜᱮᱭᱟ ᱡᱩᱫᱤ ᱧᱮᱞ ᱞᱟᱹᱜᱤᱫ ᱯᱮ ᱦᱤᱡᱩᱜ ᱠᱷᱟᱱ ᱱᱚᱸᱰᱮ ᱤᱭᱟᱹ ᱵᱩᱨᱩ ᱧᱮᱞ ᱫᱟᱜ ᱚᱠᱟᱞᱮᱠᱟ ᱤᱭᱟᱹ ᱚᱱᱟ ᱵᱟᱝᱠᱟ ᱵᱩᱨᱩ ᱨᱮ ᱚᱠᱟ ᱞᱮᱠᱟ ᱤᱭᱟᱹ ᱫᱷᱤᱨᱤ ᱪᱮᱛᱟᱱ ᱨᱮ ᱫᱟᱜ ᱥᱮᱛᱮᱧ ᱟᱠᱟᱱᱟ ᱚᱱᱟ ᱠᱚᱯᱮ ᱧᱮᱞ ᱫᱟᱲᱮᱭᱟᱜᱼᱟ ᱟᱨ ᱱᱚᱛᱮᱢᱟ ᱦᱚᱨ ᱢᱟᱧ ᱞᱟᱹᱭ ᱡᱩᱛᱟᱜ ᱯᱮᱭᱟ ᱟᱨ ᱱᱚᱸᱰᱮᱯᱮ ᱥᱮᱴᱮᱨ ᱟᱠᱟᱱ ᱠᱷᱟᱱ ᱫᱚ ᱯᱩᱨᱟᱹᱯᱮ ᱥᱩᱨᱩᱜᱼᱟ ᱤᱱᱟᱹᱠᱷᱟᱱ ᱢᱟ ᱯᱩᱨᱟᱹ ᱟᱨᱦᱚᱸ ᱱᱚᱸᱰᱮᱠᱷᱚᱱ ᱟᱨᱦᱚᱸ ᱞᱮ ᱞᱟᱹᱭ ᱫᱟᱲᱮᱭᱟᱯᱮᱭᱟ ᱢᱮᱱᱠᱷᱟᱱ ᱚᱱᱟ ᱧᱮᱞ ᱯᱮ ᱦᱤᱡᱩᱜ ᱠᱷᱟᱱ ᱯᱩᱨᱟᱹ ᱚᱱᱟ ᱵᱩᱨᱩ ᱪᱮᱛᱟᱱ ᱫᱷᱤᱨᱤ ᱢᱮᱱᱟᱜᱼᱟ ᱯᱩᱨᱟᱹ ᱪᱮᱛᱟᱱ ᱨᱮ ᱢᱮᱱᱟᱜᱼᱟ ᱚᱱᱟ ᱵᱩᱨᱩ ᱪᱮᱛᱟᱱ ᱨᱮ ᱫᱷᱤᱨᱤ ᱚᱱᱟ ᱪᱮᱛᱟᱱ ᱨᱮ ᱫᱟᱜ ᱢᱮᱱᱟᱜᱼᱟ ᱫᱟᱜ ᱢᱮᱱᱟᱜᱼᱟ ᱚᱸᱰᱮ ᱫᱚ ᱟᱹᱰᱤ ᱱᱟᱯᱟᱭ ᱠᱷᱟᱹᱞᱤ ᱨᱟᱹᱥᱠᱟᱹ ᱜᱮᱢ ᱵᱩᱡᱷᱟᱹᱣᱟ ᱢᱮᱱᱟᱢ ᱢᱟᱥᱮ ᱡᱚᱱᱢᱚ ᱠᱟᱛᱮ ᱮᱠᱫᱚᱢ ᱱᱚᱝᱠᱟᱱ ᱡᱤᱱᱤᱥ ᱵᱟᱹᱧ ᱧᱮᱞ ᱞᱟᱜᱼᱟ ᱚᱱᱠᱟᱯᱮ ᱵᱩᱡᱷᱟᱹᱣ ᱜᱚᱫᱟ ᱧᱮᱞ ᱟᱠᱟᱫ ᱠᱷᱟᱱᱯᱮ ᱡᱮᱢᱚᱱ ᱫᱷᱤᱨᱤ ᱪᱮᱛᱟᱱ ᱨᱮ ᱫᱟᱜ ᱥᱮᱛᱮᱧ ᱟᱠᱟᱱᱟ ᱩᱱᱟᱹᱜ ᱴᱷᱮᱱ ᱯᱩᱱ ᱴᱷᱮᱱ ᱯᱩᱱ ᱴᱷᱮᱱ ᱢᱮᱱᱟᱜᱼᱟ ᱫᱟᱜ ᱚᱱᱟ ᱠᱚᱯᱮ ᱧᱮᱞ ᱫᱟᱲᱮᱭᱟᱜᱼᱟ ᱪᱮᱫ ᱞᱮᱠᱟ ᱤᱭᱟᱹ ᱚᱱᱟ ᱵᱩᱨᱩᱨᱮ ᱚᱠᱟ ᱠᱚᱨᱮ ᱯᱮ ᱧᱮᱞ ᱵᱟᱲᱟ ᱟᱠᱟᱫᱟ ᱥᱮ ᱵᱟᱝᱼᱟ ᱵᱟᱝ ᱨᱮᱦᱚᱸ ᱱᱚᱣᱟ ᱧᱩᱛᱩᱢᱟᱱ ᱵᱩᱨᱩ ᱠᱟᱱᱟ ᱱᱚᱸᱰᱮ ᱧᱮᱞ ᱫᱟᱲᱮᱭᱟᱜᱼᱟᱯᱮ ᱟᱨ ᱜᱚᱴᱟ ᱨᱮᱭᱟᱜ ᱯᱮ ᱧᱮᱞ ᱫᱟᱲᱮᱭᱟᱜᱼᱟ ᱟᱨ ᱦᱮᱡ ᱩᱛᱟᱹᱨᱚᱜᱼᱟᱯᱮ ᱤᱱᱟᱹᱠᱷᱟᱱ ᱤᱫᱤᱯᱮ ᱧᱟᱢ ᱠᱷᱟᱱ ᱫᱚ ᱚᱱᱠᱟ ᱦᱚᱸ ᱤᱫᱤ ᱦᱚᱞᱮ ᱤᱫᱤ ᱯᱮᱭᱟ ᱟᱨ ᱚᱸᱰᱮ ᱫᱚ ᱤᱫᱤ ᱫᱚ ᱚᱱᱟ ᱵᱚᱲᱟ ᱯᱚᱨᱪᱟᱹ ᱠᱟᱛᱮ ᱟᱨ ᱚᱸᱰᱮ ᱡᱚᱛᱟ ᱠᱚᱫᱚ ᱵᱩᱨᱩ ᱞᱟᱛᱟᱨ ᱦᱟᱹᱨᱤᱡ ᱫᱚ ᱵᱩᱨᱩ ᱪᱮᱛᱟᱱ ᱦᱟᱹᱨᱤᱡ ᱦᱚᱸᱢ ᱡᱩᱛᱟᱹ ᱪᱟᱞᱟᱜ ᱜᱮᱭᱟ ᱛᱚᱵᱮ ᱚᱸᱰᱮ ᱟᱭᱛᱟᱱᱟ ᱨᱮᱫᱚ ᱡᱩᱛᱟᱹ ᱠᱟᱛᱮ ᱫᱚ ᱨᱟᱠᱟᱵ ᱫᱚ ᱵᱟᱭ ᱪᱮᱦᱨᱟᱜᱼᱟ ᱚᱱᱟ ᱫᱚᱨᱵᱟᱨ ᱪᱟᱹᱴᱟᱹᱱᱤ ᱠᱚ ᱢᱮᱛᱟᱜᱼᱟ ᱢᱮᱱᱛᱮ ᱚᱸᱰᱮ ᱫᱚ ᱛᱟᱦᱮᱱᱚᱜ ᱥᱮᱫᱟᱭ ᱛᱟᱦᱮᱱᱚᱜ ᱚᱸᱰᱮ ᱫᱚᱠᱚ ᱫᱚᱨᱵᱟᱨ ᱞᱮᱫᱟ ᱠᱚ ᱱᱤᱭᱟᱹ ᱯᱟᱲᱥᱟ ᱯᱤᱲᱦᱤ ᱨᱤᱱ ᱡᱚᱛᱚ ᱡᱟᱨᱣᱟ ᱠᱟᱛᱮ ᱠᱚ ᱫᱚᱨᱵᱟᱨ ᱞᱮᱫᱟ ᱚᱸᱰᱮ ᱫᱚ ᱪᱮᱫ ᱞᱮᱠᱟᱱ ᱨᱮᱠᱚ ᱫᱚᱨᱵᱟᱨ ᱞᱟᱜᱟᱜᱼᱟ ᱚᱱᱟ ᱫᱚ ᱛᱟᱦᱮᱱᱚᱜ ᱱᱚᱝᱠᱟ ᱰᱮᱞᱤᱵᱷᱟᱨᱤᱭᱤᱡ ᱵᱟᱹᱦᱩ ᱠᱩᱲᱤᱭᱟᱜ ᱠᱚ ᱫᱚᱨᱵᱟᱨ ᱞᱮᱫ ᱛᱟᱦᱮᱱ ᱢᱟᱱᱮ ᱟᱥᱟᱢᱤ ᱵᱟᱠᱚ ᱥᱟᱵ ᱫᱟᱲᱮᱭᱟᱭ ᱠᱟᱱᱟ ᱚᱱᱠᱟ ᱠᱚ ᱢᱮᱱᱟ ᱦᱟᱲᱟᱢ ᱠᱚ ᱛᱟᱦᱮᱸᱜ ᱠᱚ ᱞᱟᱹᱭᱟ ᱵᱩᱰᱷᱤ ᱦᱚᱲ ᱠᱚ ᱦᱟᱲᱟᱢ ᱦᱚᱲ ᱠᱚ ᱚᱱᱟ ᱛᱤᱥ ᱠᱟᱞᱨᱮ ᱦᱩᱭ ᱞᱮᱱᱟ ᱟᱫᱚ ᱜᱟᱹᱰᱤ ᱢᱚᱴᱚᱨ ᱠᱚᱛᱮ ᱠᱚ ᱦᱮᱡ ᱞᱮᱱᱟ ᱫᱚ ᱵᱤᱪᱟᱹᱨ ᱫᱚᱨᱵᱟᱨ ᱟᱸᱡᱚᱢ ᱜᱟᱹᱰᱤ ᱠᱚᱛᱮ ᱠᱚ ᱦᱮᱱᱟᱜᱼᱟ ᱪᱟᱨ ᱪᱟᱠᱟ ᱠᱚᱛᱮ ᱢᱟᱱᱮ ᱢᱚᱴᱚᱨ ᱥᱟᱭᱠᱮᱞ ᱠᱚᱛᱮ ᱢᱟᱱᱮ ᱥᱟᱭᱠᱮᱞ ᱠᱚᱛᱮ ᱡᱮ ᱚᱸᱰᱮ ᱵᱤᱪᱟᱹᱨ ᱟᱸᱡᱚᱢᱛᱮ ᱵᱤᱧ ᱠᱤᱫᱤᱧ ᱠᱚ ᱡᱚᱛᱚ ᱠᱚ ᱡᱟᱨᱣᱟ ᱞᱮᱱᱟ ᱛᱟᱦᱮᱱ ᱚᱱᱟ ᱪᱤᱱᱦᱟᱹ ᱫᱚ ᱱᱮᱛᱟᱨ ᱤᱲᱤᱡ ᱤᱫᱤᱜ ᱠᱟᱱᱟ ᱢᱟᱱᱮ ᱵᱤᱧ ᱠᱚ ᱞᱮᱧᱠᱟᱱᱟ ᱚᱱᱟᱨᱮ ᱪᱤᱱᱦᱟᱹ ᱛᱟᱦᱮᱸ ᱠᱟᱱᱟ ᱡᱚᱛᱚ ᱯᱟᱸᱡᱟ ᱦᱚᱸ ᱛᱟᱦᱮᱸ ᱠᱟᱱᱟ ᱜᱟᱹᱰᱤ ᱯᱟᱸᱡᱟ ᱦᱚᱸ ᱛᱟᱦᱮᱸ ᱠᱟᱱᱟ ᱢᱟᱱᱮ ᱡᱟᱦᱟᱸ ᱜᱮᱠᱚ ᱯᱟᱸᱡᱟ ᱞᱮᱫᱟ ᱚᱱᱟ ᱫᱷᱤᱨᱤ ᱨᱮ ᱪᱤᱱᱦᱟᱹ ᱚᱱᱟ ᱵᱤᱪᱟᱹᱨ ᱡᱷᱚᱜ ᱠᱚ ᱡᱟᱨᱣᱟ ᱞᱮᱱᱟ ᱚᱱᱟ ᱪᱤᱱᱦᱟᱹ ᱛᱟᱦᱮᱸ ᱠᱟᱱᱟ ᱤᱱᱟᱹᱠᱷᱟᱱ ᱚᱱᱟᱯᱮ ᱧᱮᱞ ᱫᱟᱲᱮᱭᱟᱜᱼᱟ ᱦᱤᱡᱩᱜ ᱯᱮ ᱛᱟᱵᱚᱱ ᱟᱨ ᱱᱚᱸᱰᱮᱞᱮ ᱫᱮᱠᱷᱟᱣ ᱟᱯᱮᱭᱟ